ᱤᱧᱟᱹᱜ ᱟᱸᱜᱷᱟᱨ ᱨᱮᱭᱟᱜ ᱵᱩᱡᱩᱱ ᱫᱚ ᱦᱩᱭᱩᱜ ᱠᱟᱱᱟ ᱤᱧ ᱢᱤᱫᱴᱟᱱ ᱥᱩᱪᱚᱱᱟ ᱤᱥᱠᱩᱞ ᱠᱷᱚᱱ ᱴᱩᱨ ᱤᱧ ᱪᱟᱞᱟᱣ ᱠᱟᱱᱟ ᱟᱨ ᱤᱫᱤ ᱞᱮᱜ ᱞᱮᱭᱟ ᱠᱚ ᱯᱩᱨᱩᱞᱤᱭᱟᱠᱚ ᱤᱫᱤ ᱞᱮᱜ ᱞᱮᱭᱟ ᱚᱱᱰᱮ ᱫᱚ ᱫᱟᱬᱟᱱ ᱯᱩᱨᱩᱞᱤᱭᱟ ᱨᱮ ᱟᱭᱢᱟ ᱠᱤᱪᱷᱩ ᱡᱟᱭᱜᱟ ᱞᱮ ᱧᱮᱞ ᱠᱮᱫᱟ ᱵᱩᱨᱩ ᱞᱮ ᱧᱮᱞ ᱠᱮᱫᱟ ᱛᱟᱨᱯᱚᱨ ᱢᱚᱱᱫᱤᱨ ᱫᱚ ᱢᱮᱱᱟᱜᱼᱟ ᱚᱱᱟ ᱠᱚᱞᱮ ᱧᱮᱞ ᱠᱮᱫᱟ ᱟᱨ ᱚᱱᱛᱮᱱ ᱠᱚ ᱦᱚᱲ ᱪᱮᱫ ᱞᱮᱠᱟ ᱠᱚ ᱛᱟᱸᱦᱮᱱᱟ ᱪᱮᱫ ᱞᱮᱠᱟ ᱚᱲᱟᱜ ᱫᱩᱣᱟᱹᱨ ᱛᱟᱠᱚ ᱪᱮᱫ ᱞᱮᱠᱟ ᱠᱚ ᱯᱟᱲᱦᱟᱜᱼᱟ ᱚᱱᱟ ᱠᱚᱞᱮ ᱧᱮᱞ ᱠᱮᱫᱟ ᱟᱨ ᱩᱱᱠᱩ ᱥᱮᱱᱟᱜ ᱚᱞ ᱠᱚᱫᱚ ᱟᱞᱟᱫᱟ ᱜᱮᱭᱟ ᱟᱨ ᱩᱱᱠᱩ ᱮᱫ ᱦᱚᱸ ᱯᱟᱲᱦᱟᱜ ᱫᱚ ᱚᱞᱪᱤᱠᱤ ᱞᱮᱠᱟ ᱟᱨ ᱠᱳᱞᱠᱟᱛᱟ ᱞᱮ ᱪᱟᱞᱟᱣ ᱞᱮᱱᱟ ᱚᱱᱰᱮ ᱫᱚ ᱪᱤᱲᱭᱟᱠᱷᱟᱱᱟ ᱞᱮ ᱧᱮᱞ ᱠᱮᱫᱟ ᱟᱨ ᱪᱤᱲᱭᱟ ᱠᱷᱟᱱᱟ ᱵᱚᱞᱚ ᱠᱟᱛᱮᱜ ᱟᱭᱢᱟ ᱡᱚᱱᱛᱩᱨ ᱠᱚᱡ ᱟᱭᱢᱟ ᱠᱤ ᱪᱷᱩ ᱯᱚᱥᱩ ᱯᱟᱠᱷᱤ ᱢᱮᱱᱟᱜ ᱠᱚᱣᱟ ᱟᱨ ᱠᱚᱯᱟᱭ ᱞᱮ ᱪᱟᱞᱟᱣ ᱞᱮᱱᱟ ᱠᱳᱯᱟᱭ ᱱᱚᱫᱤ ᱯᱤᱠᱱᱤᱠ ᱛᱟᱨᱯᱚᱨ

ᱟᱨ ᱞᱮ ᱪᱟᱞᱟᱣ ᱞᱮᱱ ᱜᱮᱭᱟ ᱟᱨᱚ ᱱᱚᱛᱮ ᱫᱤᱜᱷᱟ ᱫᱤᱜᱷᱟ ᱦᱚᱞᱮ ᱪᱟᱞᱟᱣ ᱞᱮᱱᱟ ᱚᱱᱰᱮ ᱦᱚᱸ ᱟᱭᱢᱟ ᱡᱤᱱᱤᱥ ᱢᱮᱱᱟᱜᱼᱟ ᱟᱭᱢᱟ ᱡᱟᱭᱜᱟ ᱢᱮᱱᱟᱜᱼᱟ ᱟᱨ ᱫᱟᱜ ᱠᱚᱡ ᱜᱟᱰᱟ ᱠᱚᱡ ᱟᱹᱰᱤ ᱢᱚᱸᱡ ᱡᱚᱛᱚ ᱜᱮ ᱢᱚᱸᱡ ᱜᱮᱞᱮ ᱧᱮᱞ ᱠᱮᱫᱟ ᱟᱨ ᱟᱹᱰᱤ ᱨᱟᱹᱥᱠᱟᱹ ᱞᱮ ᱟᱭᱠᱟᱹᱣ ᱠᱮᱫᱟ ᱡᱮ ᱫᱟᱬᱟᱱ ᱠᱚ ᱤᱫᱤ ᱠᱟᱜ ᱞᱮᱭᱟ ᱯᱤᱠᱱᱤᱠ ᱞᱮ ᱪᱟᱞᱟᱣ ᱠᱟᱱᱟ ᱚᱱᱟ ᱥᱩᱪᱚᱱᱟ ᱤᱥᱠᱩᱞ ᱠᱷᱚᱱᱟᱜ ᱛᱳ ᱟᱭᱢᱟ ᱦᱚᱲᱟᱢ ᱪᱟᱞᱟᱣ ᱞᱮᱱᱠᱷᱟᱱ ᱟᱹᱰᱤ ᱢᱚᱸᱡᱟ ᱜᱮ ᱟᱹᱭᱠᱟᱹᱜᱼᱟ ᱟᱨ ᱢᱚᱸᱡ ᱟᱹᱭᱠᱟᱹᱜ ᱠᱟᱱ ᱛᱟᱸᱦᱮᱱᱟ ᱟᱭᱢᱟ ᱦᱚᱲ ᱢᱤᱞᱮ ᱡᱚᱛᱚ ᱴᱤᱪᱟᱨ ᱤᱴᱩᱰᱮᱱᱴ ᱟᱭᱢᱟ ᱦᱚᱲ ᱠᱚ ᱛᱟᱸᱦᱮᱱᱟ ᱛᱳ ᱟᱹᱰᱤ ᱢᱚᱸᱡ ᱤᱱᱡᱚᱭ ᱦᱩᱭᱩᱜᱼᱟ